ᱟᱫᱚ ᱟᱹᱞᱤᱧᱟᱜ ᱵᱮᱵᱽᱥᱟ ᱫᱚ ᱱᱚᱝᱠᱟ ᱢᱟᱱᱮ ᱛᱟᱦᱮᱸ ᱠᱟᱱᱟ ᱡᱮ ᱦᱟᱲᱟᱢᱼᱵᱩᱰᱷᱤ ᱛᱟᱦᱮᱱ ᱡᱚᱦᱚᱜ ᱜᱚᱼᱵᱟᱵᱟ ᱛᱟᱦᱮᱸ ᱡᱚᱦᱚᱜ ᱜᱮ ᱵᱚᱰᱚᱡ ᱦᱟᱺᱰᱤ ᱟᱨ ᱛᱟᱝ ᱦᱟᱺᱰᱤ ᱠᱤᱱ ᱟᱹᱠᱷᱨᱤᱧ ᱛᱟᱦᱮᱸ ᱠᱟᱱᱟ ᱩᱥᱠᱟ ᱵᱟᱫᱽ ᱚᱱᱟ ᱠᱚ ᱟᱹᱠᱷᱨᱤᱧ ᱟᱹᱠᱷᱟᱨᱤᱧ ᱛᱮ ᱟᱹᱞᱤᱧ ᱵᱟᱯᱞᱟ ᱵᱟᱲᱟ ᱠᱟᱛᱮᱫ ᱟᱫᱚ ᱜᱤᱫᱟᱹᱨ ᱯᱤᱫᱟᱹᱨ ᱠᱚᱠᱚ ᱦᱩᱭᱮᱱᱟ ᱛᱟᱭᱚᱢ ᱛᱷᱚᱲᱟ ᱛᱷᱚᱲᱟ ᱛᱮ ᱟᱫᱚ ᱵᱟᱵᱟ ᱦᱚᱲᱮ ᱢᱮᱱ ᱠᱮᱫᱟ ᱡᱮ ᱢᱟᱱᱮ ᱯᱟᱹᱣᱨᱟᱹ ᱵᱚ ᱟᱹᱜᱩᱭᱟ ᱯᱟᱹᱣᱨᱟᱹ ᱟᱹᱜᱩ ᱠᱟᱛᱮᱫ ᱟᱹᱠᱷᱟᱨᱤᱧ ᱟᱹᱠᱷᱨᱤᱧ ᱛᱮ ᱜᱤᱫᱽᱨᱟᱹ ᱠᱚ ᱱᱤᱛᱳᱜ ᱠᱚᱞᱮᱡᱽ ᱟᱭ ᱮ ᱵᱤ ᱮ ᱥᱟᱱᱟᱢ ᱱᱚᱠᱨᱤ ᱪᱟᱹᱠᱨᱤ ᱠᱚᱠᱚ ᱢᱤᱫ ᱵᱟᱨ ᱠᱚ ᱧᱟᱢ ᱠᱮᱫᱟ ᱟᱹᱞᱤᱧᱟᱜ ᱵᱤᱡᱽᱱᱮᱥ ᱫᱚ ᱟᱹᱰᱤ ᱪᱮᱦᱨᱟ ᱱᱟᱯᱟᱭᱮᱱᱟ ᱛᱚ ᱫᱤᱥᱚᱢ ᱨᱮᱱᱟᱜ ᱯᱚᱨᱤᱥᱛᱷᱤᱛᱤ ᱚᱱᱠᱟ ᱜᱮ ᱛᱷᱚᱲᱟ ᱛᱷᱚᱲᱟ ᱠᱟᱛᱮᱫ ᱪᱟᱥ ᱵᱟᱥ ᱢᱟᱱᱮ ᱢᱤᱫ ᱵᱟᱺᱫᱤ ᱵᱟᱨ ᱵᱟᱺᱫᱤ ᱴᱷᱤᱠᱟᱹ ᱢᱟᱠᱲᱟ ᱯᱚᱭᱥᱟ ᱠᱚᱧ ᱮᱢᱟᱫ ᱠᱚᱣᱟ ᱛᱚ ᱥᱟᱵ ᱵᱟᱲᱟ ᱠᱟᱛᱮᱫ ᱛᱟᱭᱚᱢ ᱱᱤᱛᱳᱜ ᱫᱚ ᱟᱹᱰᱤ ᱪᱮᱦᱨᱟ ᱱᱟᱯᱟᱭ ᱨᱮ ᱢᱮᱱᱟᱜ ᱠᱚᱣᱟ ᱚᱲᱟᱜ ᱯᱮᱨᱮᱡ ᱦᱩᱲᱩ ᱠᱚ ᱪᱟᱣᱞᱮ ᱠᱚ ᱦᱩᱭᱩᱜ ᱠᱟᱱᱟ ᱥᱟᱱᱟᱢᱟᱜ ᱜᱮ ᱚᱱᱟ ᱵᱤᱡᱽᱱᱮᱥ ᱠᱟᱛᱮᱫ ᱜᱤᱫᱟᱹᱨ ᱯᱤᱫᱟᱹᱨ ᱠᱚᱧ ᱟᱹᱥᱩᱞᱮᱫ ᱠᱚᱣᱟ